ᱤᱧ ᱜᱟᱪᱷ ᱞᱟᱜᱟᱣ ᱠᱟᱫᱟᱧ ᱩᱞ ᱜᱟᱪᱷ ᱚᱱᱟ ᱩᱞ ᱜᱟᱪᱷ ᱞᱟᱜᱟᱣ ᱠᱟᱹᱫᱟᱹᱧ ᱱᱚᱝᱠᱟᱱᱟᱜ ᱡᱟᱭᱜᱟᱨᱮ ᱱᱤᱝᱠᱟᱱ ᱦᱟᱥᱟ ᱢᱮᱱᱟᱜ ᱡᱮ ᱵᱟ ᱵᱮᱥᱤ ᱜᱤᱛᱤᱞ ᱢᱮᱱᱟᱜ ᱵᱟ ᱵᱮᱥᱤ ᱫᱷᱤᱨᱤ ᱢᱮᱱᱟᱜ ᱱᱚᱨᱚᱢ ᱦᱟᱥᱟ ᱠᱟᱱᱟ ᱟᱞᱜᱟ ᱱᱚᱜ ᱜᱮᱭᱟ ᱚᱱᱟ ᱦᱟᱥᱟᱨᱮ ᱨᱚᱦᱚᱭ ᱠᱟᱹᱫᱟᱹᱧ ᱡᱟᱛᱮ ᱵᱮᱥ ᱛᱟᱦᱮᱱᱟ ᱡᱟᱨ ᱦᱚᱸ ᱡᱟᱛᱮ ᱯᱷᱮᱞᱚᱜᱼᱟ ᱟᱨ ᱚᱱᱟ ᱫᱷᱟᱨᱮ ᱯᱟᱥᱮᱨᱮ ᱵᱟ ᱚᱱᱱᱚ ᱠᱤᱪᱷᱩ ᱠᱳᱱᱳ ᱜᱟᱪᱷ ᱵᱟᱹᱱᱩᱜᱼᱟ ᱵᱟ ᱜᱷᱟᱥ ᱢᱮᱱᱟᱜᱼᱟ ᱚᱱᱟ ᱠᱚᱨᱮ ᱡᱩᱫᱤ ᱜᱷᱟᱥ ᱛᱟᱦᱮᱱᱟ ᱮᱠᱮ ᱵᱟᱭ ᱦᱩᱭᱩᱜᱼᱟ ᱢᱟᱱᱮ ᱡᱟᱨᱜᱮ ᱵᱟᱭ ᱯᱷᱮᱞᱚ ᱫᱟᱲᱮᱜ ᱦᱮᱸ ᱚᱱᱟ ᱛᱮᱜᱮ ᱚᱱᱟ ᱫᱷᱟᱨᱮ ᱯᱟᱥᱮ ᱪᱮᱫ ᱜᱮ ᱜᱟᱪᱷ ᱵᱟᱹᱱᱩᱜᱼᱟ ᱟᱵᱟᱨ ᱡᱟᱦᱟᱱ ᱵᱮᱥᱤ ᱜᱟᱪᱷᱮᱥ ᱢᱮᱱᱟᱜᱼᱟ ᱟᱫᱚ ᱱᱤᱝᱠᱟᱱᱟᱜ ᱡᱟᱭᱜᱟ ᱨᱮ ᱚᱱᱟ ᱜᱟᱪᱷ ᱨᱚᱦᱚᱭ ᱠᱟᱹᱫᱟᱹᱧ ᱡᱟᱦᱟᱸ ᱟᱲᱮ ᱩᱢᱩᱞ ᱦᱚᱸ ᱡᱟᱛᱮ ᱵᱟᱝ ᱞᱟᱜᱟᱜᱼᱟ ᱟᱵᱚ ᱪᱮᱫ ᱞᱮᱠᱟ ᱵᱟᱲᱮ ᱵᱚ ᱜᱟᱪᱷ ᱦᱩᱭᱩᱜ ᱞᱟᱦᱟ ᱫᱚ ᱫᱟᱜ ᱞᱟᱜᱟᱜᱼᱟ ᱥᱤᱛᱩᱝ ᱦᱚᱸ ᱞᱟᱜᱟᱜᱼᱟ ᱡᱮᱞᱮᱠᱟ ᱚᱱᱟ ᱫᱚ ᱥᱤᱛᱩᱝ ᱡᱟᱭᱜᱟ ᱨᱮᱜᱮ ᱨᱚᱦᱚᱭ ᱠᱟᱹᱫᱟᱹᱧ ᱟᱨ ᱥᱚᱢᱚᱭ ᱥᱚᱢᱚᱭ ᱛᱮ ᱤᱧ ᱫᱚ ᱚᱱᱟᱨᱮ ᱫᱟᱜ ᱦᱚᱸ ᱮᱢᱟᱜ ᱟᱹᱧ ᱥᱚᱢᱚᱭ ᱥᱚᱢᱚᱭᱛᱮ ᱚᱱᱟᱨᱮ ᱫᱟᱜ ᱦᱚᱸ ᱮᱢᱟᱜ ᱟᱹᱧ ᱡᱮᱞᱮᱠᱟ ᱥᱟᱨ ᱵᱚᱞᱛᱮ ᱜᱮᱞᱮ ᱦᱩᱭᱩᱜ ᱠᱟᱱᱟ ᱢᱮᱨᱚᱢ ᱜᱩᱨᱤᱡ ᱜᱟᱹᱭ ᱜᱩᱨᱤᱡ ᱚᱱᱟ ᱠᱚ ᱛᱮᱜᱮ ᱞᱟᱜᱚ ᱞᱟᱜᱚ ᱛᱮ ᱦᱟᱨᱟᱭᱮᱫᱟᱹᱧ ᱟᱫᱚ ᱱᱚᱝᱠᱟ ᱠᱟᱛᱮ ᱜᱮ ᱵᱮᱵᱚᱦᱟᱨ ᱞᱮᱠᱟ ᱠᱟᱹᱫᱟᱹᱧ ᱤᱧᱫᱚ ᱟᱯᱱᱟ ᱜᱟᱪᱷ ᱱᱤᱝᱠᱟ ᱠᱟᱛᱮ ᱜᱮ ᱦᱟᱨᱟ ᱠᱟᱹᱫᱟᱹᱧ